ᱫᱟᱨᱮ ᱯᱟᱦᱟᱞᱟ ᱠᱚᱫᱚ ᱤᱧ ᱫᱚ ᱥᱟᱦᱟᱱ ᱦᱤᱥᱟᱹᱵ ᱛᱮ ᱵᱮᱵᱚᱦᱟᱨ ᱦᱚᱸ ᱜᱟᱱᱚᱜ ᱜᱮᱭᱟ ᱟᱨ ᱟᱭᱢᱟ ᱫᱤᱱ ᱡᱚᱠᱷᱚᱱ ᱵᱟᱨᱦᱤᱧ ᱪᱟᱞᱟᱜᱼᱟ ᱛᱚᱠᱷᱚᱱ ᱫᱚ ᱚᱲᱟᱜ ᱨᱮᱱ ᱦᱚᱲ ᱦᱚᱠᱚ ᱧᱮᱞ ᱜᱮᱭᱟ ᱫᱟᱨᱮ ᱫᱚ ᱥᱟᱦᱟᱱ ᱦᱤᱥᱟᱹᱵ ᱛᱮ ᱵᱮᱵᱚᱦᱟᱨ ᱜᱟᱱᱚᱜ ᱜᱮᱭᱟ ᱯᱟᱞᱦᱟ ᱠᱚᱦᱚᱸ ᱥᱟᱦᱟᱱ ᱦᱤᱥᱟᱹᱵ ᱛᱮ ᱯᱟᱞᱦᱟ ᱠᱚᱫᱚ ᱡᱚᱠᱷᱚᱱ ᱢᱮᱨᱚᱢ ᱠᱚ ᱥᱮ ᱰᱟᱝᱨᱤ ᱠᱚ ᱡᱚᱢ ᱟᱠᱚ ᱟᱨ ᱫᱟᱨᱮ ᱫᱚ ᱢᱟᱨᱟᱝ ᱞᱮᱱᱠᱷᱟᱱ ᱟᱠᱷᱟᱨᱤᱧ ᱦᱚᱸ ᱜᱟᱱᱚᱜ ᱜᱮᱭᱟ ᱚᱱᱠᱟ ᱡᱚᱠᱷᱚᱱ ᱵᱟᱨᱦᱮ ᱪᱟᱞᱟᱜ ᱦᱩᱭᱩᱜᱼᱟ ᱛᱚᱠᱷᱚᱱ ᱫᱚ ᱚᱲᱟᱜ ᱨᱮᱱ ᱦᱚᱲ ᱦᱚᱠᱚ ᱧᱮᱞ ᱜᱮᱭᱟ ᱚᱲᱟᱜ ᱤᱧ ᱪᱟᱞᱟᱜᱼᱟ ᱚᱲᱟᱜ ᱦᱚᱲ ᱜᱮᱠᱚ ᱚᱱᱟ ᱠᱚᱫᱚ ᱠᱚ ᱡᱚᱛᱚᱱᱟ